ᱟᱫᱚ ᱱᱤᱛᱳᱜ ᱫᱚ ᱱᱟᱜ ᱟᱯᱱᱟᱨ ᱥᱮᱠᱴᱟᱨ ᱥᱮ ᱵᱟᱝᱢᱟ ᱮᱴᱟᱜ ᱥᱮᱠᱴᱟᱨ ᱱᱚᱣᱟ ᱫᱚ ᱢᱮᱱ ᱜᱟᱱᱚᱜᱼᱟ ᱟᱛᱳ ᱫᱤᱥᱚᱢ ᱠᱷᱚᱱ ᱠᱤᱪᱷᱩ ᱫᱚ ᱱᱟᱞᱦᱟ ᱛᱩᱢᱟᱹᱞ ᱚᱱᱠᱟ ᱤᱫᱤ ᱠᱟᱛᱮᱫ ᱥᱮᱠᱴᱟᱨ ᱥᱮᱫ ᱥᱮ ᱵᱟᱝᱢᱟ ᱥᱚᱦᱚᱨ ᱵᱟᱡᱟᱨ ᱥᱮᱫ ᱚᱱᱠᱟ ᱵᱚ ᱦᱮᱡ ᱮᱱ ᱥᱮ ᱵᱟᱝᱢᱟ ᱵᱚᱱ ᱪᱟᱞᱟᱣᱮᱱᱟ ᱛᱚ ᱟᱛᱳ ᱫᱤᱥᱚᱢ ᱨᱮ ᱨᱚᱡᱽᱜᱟᱨ ᱪᱮᱫ ᱟᱹᱥᱩᱞᱚᱜ ᱯᱚᱱᱛᱷᱟ ᱡᱟᱦᱟᱸ ᱞᱮᱠᱟ ᱦᱩᱲᱩ ᱠᱚ ᱵᱟᱭ ᱦᱩᱭᱩᱜ ᱠᱟᱱᱟ ᱦᱩᱲᱩ ᱠᱚ ᱵᱟᱭ ᱦᱩᱭᱩᱜ ᱠᱟᱱ ᱠᱷᱟᱱ ᱫᱟᱜ ᱡᱟᱹᱲᱤ ᱵᱟᱝᱟ ᱚᱱᱟ ᱛᱮᱜᱮ ᱵᱟᱭ ᱦᱩᱭᱩᱜ ᱠᱟᱱ ᱤᱫᱤ ᱠᱟᱛᱮᱫ ᱟᱹᱥᱩᱞᱚᱜ ᱨᱮᱸᱜᱮᱡ ᱡᱟᱞᱟᱛᱮ ᱥᱚᱦᱚᱨ ᱵᱟᱡᱟᱨ ᱠᱚᱨᱮ ᱦᱚᱸᱵᱚᱱ ᱦᱮᱡ ᱮᱱᱟ ᱥᱚᱦᱚᱨ ᱵᱟᱡᱟᱨ ᱚᱠᱟ ᱠᱚᱪᱚ ᱱᱚᱝᱠᱟ ᱦᱚᱸ ᱧᱮᱞᱚᱜ ᱠᱟᱱᱟ ᱡᱟᱦᱟᱸ ᱞᱮᱠᱟ ᱡᱟᱣ ᱡᱟᱦᱟᱸ ᱧᱮᱞᱚᱜᱼᱟ ᱛᱟᱦᱮᱸᱫ ᱱᱤᱛᱳᱜ ᱚᱱᱟ ᱵᱟᱭ ᱧᱮᱞᱚᱜ ᱠᱟᱱᱟ ᱛᱚ ᱦᱩᱭ ᱫᱟᱲᱮᱭᱟᱜᱼᱟ ᱱᱤᱛᱳᱜ ᱚᱱᱟ ᱚᱠᱛᱚ ᱥᱟᱶᱛᱮ ᱡᱩᱜᱽ ᱥᱟᱶᱛᱮ ᱥᱮ ᱵᱟᱝᱢᱟ ᱦᱚᱲᱟᱜ ᱵᱤᱪᱟᱹᱨ ᱥᱟᱶᱛᱮ ᱠᱤᱪᱷᱩ ᱫᱚ ᱵᱚᱫᱚᱞ ᱟᱠᱟᱱᱟ ᱛᱚᱵᱮ ᱠᱤᱪᱷᱩ ᱜᱟᱱ ᱚᱱᱠᱟ ᱦᱚᱨᱚᱜ ᱵᱟᱸᱫᱮ ᱨᱮ ᱧᱮᱞᱚᱜᱚᱜᱼᱟ ᱱᱤᱛᱳᱜ ᱵᱟᱹᱲᱛᱤ ᱠᱟᱛᱮᱫ ᱫᱚ ᱯᱟᱨᱟᱵᱽ ᱯᱩᱱᱟᱹᱭ ᱠᱚᱨᱮ ᱚᱠᱚᱭ ᱠᱚᱪᱚᱝ ᱵᱟᱝ ᱵᱚᱱ ᱠᱩᱥᱤᱭᱟᱜᱼᱟ ᱡᱷᱟᱹᱞ ᱞᱩᱜᱽᱲᱤ ᱟᱨ ᱮᱱᱟᱱ ᱡᱟᱦᱟᱸ ᱞᱮᱠᱟ ᱯᱟᱦᱟᱬ ᱛᱟᱦᱮᱸ ᱠᱟᱱᱟ ᱯᱟᱦᱟᱬ ᱵᱟᱸᱫᱮ ᱚᱱᱟ ᱫᱚ ᱱᱤᱛᱳᱜ ᱫᱚ ᱵᱚᱱᱫᱚᱭᱮᱱᱟ ᱪᱮᱫ ᱵᱟᱝᱢᱟ ᱞᱩᱛᱮᱱᱟ ᱱᱤᱛᱳᱜ ᱱᱚᱣᱟ ᱦᱮᱡ ᱮᱱᱟ ᱡᱷᱟᱹᱞ ᱞᱩᱜᱽᱲᱤ ᱟᱨ ᱱᱤᱛᱳᱜ ᱢᱟ ᱫᱤᱠᱩ ᱜᱟᱛᱮᱞ ᱨᱮ ᱥᱚᱦᱚᱨ ᱵᱟᱡᱟᱨ ᱨᱮᱫᱚ ᱱᱚᱝᱠᱟᱜ ᱠᱟᱱᱟ ᱚᱠᱚᱭ ᱠᱚᱪᱚ ᱟᱭᱳ ᱦᱚᱲ ᱠᱚᱦᱚᱸ ᱦᱟᱱᱮ ᱡᱤᱱᱥ ᱯᱮᱱᱴ ᱠᱚᱠᱚ ᱦᱚᱨᱚᱜᱮᱜᱼᱟ ᱪᱟᱞᱟᱜ ᱠᱟᱱᱟ ᱠᱚ ᱛᱚ ᱚᱱᱟ ᱫᱚ ᱵᱟᱝ ᱞᱟᱹᱠᱛᱤ ᱠᱟᱱᱟ ᱮᱱᱟᱝ ᱛᱟᱦᱮᱸ ᱠᱟᱱᱟ ᱥᱟᱹᱲᱤ ᱠᱚ ᱦᱚᱨᱚᱜᱟ ᱛᱚ ᱱᱤᱛᱳᱜ ᱯᱮᱱᱴ ᱠᱚ ᱦᱚᱨᱚᱜᱮᱜᱼᱟ ᱛᱚ ᱟᱹᱰᱤ ᱱᱚᱣᱟ ᱥᱟᱢᱟᱡᱤᱠ ᱨᱮᱱᱟᱜ ᱠᱟᱹᱢᱤ ᱦᱚᱨᱟ ᱦᱩᱭᱩᱜ ᱠᱟᱱ ᱡᱚᱠᱷᱚᱱ ᱫᱚ ᱡᱷᱟᱹᱞ ᱞᱩᱜᱽᱲᱤᱡ ᱠᱚ ᱚᱱᱟ ᱫᱚᱵᱚ ᱦᱚᱨᱚᱜᱮᱫ ᱜᱮᱭᱟ ᱚᱱᱟ ᱫᱚ ᱵᱟᱭ ᱢᱩᱪᱟᱹᱫ ᱟᱠᱟᱱᱟ ᱛᱚ ᱥᱚᱢᱟᱡᱽ ᱨᱮᱱᱟᱜ ᱠᱟᱹᱢᱤᱨᱮ ᱡᱟᱦᱟᱸᱞᱮᱠᱟ ᱱᱤᱛᱳᱜ ᱟᱨᱟᱬ ᱠᱚ ᱟᱨᱟᱬ ᱠᱚ ᱵᱮᱱᱟᱣ ᱟᱠᱟᱱᱟ ᱟᱨ ᱵᱮᱱᱟᱣᱮᱫ ᱟᱵᱚ ᱥᱟᱶᱛᱮ ᱥᱤᱭᱳᱜ ᱡᱚᱠᱷᱚᱱ ᱚᱱᱟ ᱞᱟᱹᱠᱛᱤᱜᱼᱟ ᱥᱤᱭᱳᱜ ᱡᱚᱠᱷᱚᱱ ᱞᱟᱹᱠᱛᱤᱜ ᱠᱷᱟᱱ ᱫᱚ ᱱᱟᱦᱮᱞ ᱞᱟᱹᱠᱛᱤᱜᱼᱟ ᱤᱥᱤ ᱟᱨᱟᱬ ᱞᱟᱹᱠᱛᱤᱜᱼᱟ ᱯᱟᱴ ᱞᱟᱹᱠᱛᱤᱜᱼᱟ ᱮᱱᱠᱷᱟᱱ ᱚᱱᱟᱨᱮ ᱵᱟᱰᱳᱦᱤ ᱞᱟᱹᱠᱛᱤᱜᱼᱟ ᱛᱚ ᱩᱱ ᱚᱠᱛᱚ ᱫᱟᱨᱮ ᱠᱚ ᱢᱟᱜ ᱵᱟᱲᱟ ᱠᱟᱛᱮᱫ ᱱᱟᱦᱮᱞ ᱤᱥᱤ ᱟᱨᱟᱬ ᱠᱟᱛᱮᱫ ᱚᱱᱟ ᱠᱟᱰᱟ ᱠᱚ ᱰᱟᱹᱝᱨᱤ ᱠᱚᱵᱚᱱ ᱡᱚᱲᱟᱣ ᱠᱚᱣᱟ ᱟᱨ ᱵᱚᱱ ᱥᱤᱭᱟ ᱠᱩᱰᱤ ᱦᱚᱸ ᱴᱚᱴᱷᱟ ᱨᱮ ᱧᱮᱞᱚᱜᱚᱜᱼᱟ ᱡᱟᱦᱟᱸ ᱡᱟᱦᱟᱸ ᱫᱚ ᱡᱷᱟᱲᱠᱷᱚᱸᱰ ᱯᱚᱱᱚᱛ ᱨᱮᱱᱟᱜ ᱜᱤᱧ ᱢᱮᱱᱟ ᱥᱚᱦᱚᱨ ᱵᱟᱡᱟᱨ ᱥᱮ ᱫᱟᱜ ᱢᱤᱫᱴᱟᱝ ᱚᱱᱛᱮ ᱟᱯᱱᱟᱨ ᱨᱮᱱ ᱦᱚᱲ ᱜᱮᱠᱚ ᱥᱮᱱ ᱠᱚᱜᱼᱟ ᱠᱩᱰᱤ ᱵᱟᱨᱯᱮ ᱞᱮᱠᱟ ᱢᱮᱱᱟᱜᱼᱟ ᱢᱤᱫᱴᱟᱝ ᱫᱚ ᱢᱤᱫ ᱢᱚᱠᱟ ᱰᱟᱬᱚᱢ ᱠᱷᱟᱱ ᱢᱤᱫᱴᱟᱝ ᱵᱟᱨ ᱢᱚᱠᱟ ᱰᱟᱬᱚᱢ ᱟᱨ ᱢᱤᱫᱴᱟᱝ ᱫᱚ ᱢᱤᱫ ᱵᱤᱛᱟᱹ ᱰᱟᱬᱚᱢ ᱚᱱᱟ ᱛᱤᱱᱨᱮ ᱚᱠᱟ ᱞᱮᱠᱟ ᱦᱟᱥᱟ ᱞᱟᱹᱠᱛᱤᱜᱼᱟ ᱚᱱᱠᱟ ᱞᱮᱠᱟ ᱠᱚ ᱠᱟᱹᱢᱤᱭᱟ ᱚᱱᱟ ᱟᱛᱳ ᱫᱤᱥᱚᱢ ᱨᱮᱱᱟᱜ ᱚᱲᱟᱜ ᱡᱟᱦᱟᱸ ᱞᱮᱠᱟ ᱦᱟᱥᱟ ᱛᱮᱠᱚ ᱠᱟᱸᱛᱟ ᱟᱨ ᱚᱱᱟ ᱯᱟᱴᱟ ᱡᱟᱦᱟᱸ ᱞᱮᱠᱟ ᱠᱚ ᱜᱮᱫ ᱠᱟᱜᱼᱟ ᱢᱟᱜ ᱛᱟᱨᱣᱤ ᱞᱮᱠᱟ ᱟᱨ ᱚᱱᱟ ᱛᱮᱠᱚ ᱜᱮᱫᱟ ᱥᱚᱦᱚᱨ ᱵᱟᱡᱟᱨ ᱨᱮ ᱤᱴᱟᱹ ᱛᱮᱠᱚ ᱵᱮᱱᱟᱣᱟ ᱟᱨ ᱥᱤᱢᱮᱱᱴ ᱛᱮᱠᱚ ᱡᱮᱨᱮᱲᱟ ᱟᱛᱳ ᱫᱤᱥᱚᱢ ᱨᱮᱫᱚ ᱱᱚᱝᱠᱟᱜ ᱠᱟᱱᱟ ᱟᱵᱚ ᱛᱟᱨᱟ ᱡᱟᱦᱟᱸᱭ ᱢᱮᱱᱟᱜ ᱟᱠᱟᱫ ᱵᱚᱱᱟ ᱵᱟᱹᱫᱽ ᱨᱮᱱᱟᱜ ᱦᱟᱥᱟ ᱛᱮᱵᱚ ᱯᱚᱛᱟᱣᱟ ᱥᱮ ᱚᱱᱠᱟ ᱡᱟᱦᱟᱸ ᱨᱮ ᱯᱚᱛᱟᱣ ᱞᱟᱹᱜᱤᱫ ᱦᱟᱥᱟ ᱱᱟᱱᱟ ᱦᱩᱱᱟᱹᱨᱟᱜ ᱚᱰᱚᱠᱚᱜ ᱠᱟᱱᱟ ᱚᱱᱟ ᱟᱹᱜᱩ ᱠᱟᱛᱮᱫ ᱵᱟᱹᱫᱽ ᱠᱷᱚᱱᱟᱜ ᱟᱨ ᱵᱷᱤᱛ ᱵᱚ ᱯᱚᱛᱟᱣᱟ ᱥᱚᱦᱚᱨ ᱵᱟᱡᱟᱨ ᱨᱮᱫᱚ ᱠᱤᱨᱤᱧ ᱛᱮ ᱧᱟᱢᱚᱜ ᱠᱟᱱᱟ ᱨᱚᱝ ᱚᱱᱠᱟᱱᱟᱜ ᱠᱤᱨᱤᱧ ᱠᱟᱛᱮᱫ ᱠᱚ ᱯᱚᱛᱟᱣᱟ ᱛᱚ ᱱᱤᱭᱟᱹ ᱨᱮ ᱢᱮᱱᱟᱜᱼᱟ ᱵᱟᱹᱫᱽ ᱦᱟᱥᱟ ᱯᱚᱛᱟᱣ ᱠᱟᱛᱮᱫ ᱠᱷᱟᱱ ᱦᱟᱥᱟ ᱵᱟᱠᱚ ᱡᱚᱢᱟ ᱚᱱᱟ ᱚᱲᱟᱜ ᱨᱮ ᱛᱟᱦᱮᱸ ᱞᱮᱱᱠᱷᱟᱱ ᱜᱤᱫᱽᱨᱟᱹ ᱠᱚ ᱱᱟᱱᱟ ᱦᱩᱱᱟᱹᱨ ᱨᱩᱣᱟᱹ ᱠᱚ ᱵᱟᱭ ᱧᱟᱢ ᱠᱚᱣᱟ ᱚᱱᱟ ᱥᱟᱶᱛᱮ ᱟᱨᱟᱬ ᱡᱟᱦᱟᱸ ᱢᱮᱱᱟᱜᱼᱟ ᱟᱭᱳ ᱦᱚᱲ ᱚᱱᱟ ᱵᱟᱠᱚ ᱡᱚᱴᱮᱫᱟ ᱚᱱᱟ ᱠᱚ ᱵᱟᱫᱟᱜᱼᱟ ᱱᱟᱦᱮᱞ ᱡᱟᱦᱟᱸ ᱢᱮᱱᱟᱜᱼᱟ ᱯᱚᱨᱚᱵᱽ ᱱᱚᱝᱠᱟ ᱦᱚᱸ ᱦᱩᱭᱩᱜᱼᱟ ᱡᱮ ᱚᱱᱟ ᱫᱚ ᱚᱛᱨᱮ ᱵᱟᱠᱚ ᱫᱚᱦᱚᱭᱟ ᱠᱤᱪᱷᱩ ᱜᱟᱱ ᱱᱚᱝᱠᱟ ᱦᱟᱲᱟᱢ ᱠᱚᱣᱟᱜ ᱞᱟᱹᱭ ᱤᱫᱤ ᱢᱟᱱᱟᱣᱚᱜ ᱛᱮ ᱚᱱᱟ ᱫᱚ ᱱᱤᱛᱳᱜ ᱦᱚᱸ ᱢᱟᱱᱟᱣ ᱢᱮᱱᱟᱜ ᱟᱠᱟᱫ ᱜᱮᱭᱟ ᱛᱚ ᱚᱱᱟ ᱚᱱᱟ ᱥᱟᱶᱛᱮ ᱱᱤᱭᱟᱹ ᱠᱚ ᱢᱮᱱᱟ ᱥᱤᱠᱩᱣᱟᱹᱨ ᱥᱤᱠᱣᱟᱹᱨ ᱛᱮ ᱢᱟᱨᱟᱬ ᱡᱟᱦᱟᱸ ᱛᱟᱦᱮᱱᱟ ᱚᱱᱟ ᱫᱚᱠᱚ ᱜᱚᱜᱟ ᱟᱨ ᱜᱚᱜ ᱠᱟᱛᱮᱫ ᱚᱱᱟ ᱵᱷᱟᱹᱨᱭᱟᱹᱭᱟᱠᱚ ᱵᱷᱟᱹᱨᱭᱟᱹ ᱠᱟᱛᱮᱫ ᱱᱤᱛᱳᱜ ᱦᱚᱸ ᱯᱮᱲᱟ ᱚᱲᱟᱜ ᱠᱚ ᱪᱟᱞᱟᱜ ᱠᱷᱟᱱ ᱫᱚ ᱜᱷᱮᱸᱴ ᱵᱷᱟᱹᱨᱭᱟᱹ ᱠᱟᱛᱮᱫ ᱠᱚ ᱤᱫᱤᱭᱟ ᱚᱱᱟ ᱛᱚᱵᱮ ᱱᱤᱛᱳᱜ ᱫᱚ ᱱᱟᱦᱮᱞ ᱚᱠᱟ ᱞᱮᱠᱟ ᱠᱚ ᱵᱮᱱᱟᱣᱟ ᱚᱱᱟ ᱢᱟ ᱱᱟᱜ ᱠᱟᱹᱡ ᱠᱟᱹᱡᱛᱮ ᱪᱟᱵᱟᱜ ᱞᱮᱠᱟ ᱦᱚᱸ ᱵᱚ ᱵᱩᱡᱷᱟᱹᱣᱟ ᱮᱴᱟᱜ ᱴᱚᱴᱷᱟ ᱨᱮ ᱱᱤᱛᱳᱜ ᱱᱚᱣᱟ ᱫᱤᱠᱩ ᱱᱟᱦᱮᱞ ᱦᱮᱡ ᱮᱱᱟ ᱜᱟᱹᱰᱤ ᱛᱮᱠᱚ ᱥᱤᱭᱮᱜᱼᱟ ᱴᱨᱮᱠᱴᱟᱨ ᱛᱚ ᱱᱟᱦᱮᱞ ᱨᱮᱱᱟᱜ ᱧᱩᱛᱩᱢ ᱱᱤᱛᱳᱜ ᱯᱟᱴ ᱢᱮᱛᱟᱭ ᱠᱷᱟᱱ ᱩᱱᱤ ᱚᱠᱟᱪᱚᱝ ᱵᱟᱭ ᱵᱩᱡᱷᱟᱹᱣᱟ ᱟᱨ ᱚᱱᱟ ᱜᱮ ᱵᱟᱹᱲᱛᱤ ᱱᱤᱛᱳᱜ ᱠᱩᱥᱤ ᱦᱚᱲ ᱠᱚ ᱵᱩᱡᱷᱟᱹᱣᱮᱜᱼᱟ ᱱᱟᱦᱮᱞ ᱥᱮᱫ ᱚᱱᱠᱟ ᱜᱚᱨᱚᱡᱽ ᱱᱤᱛᱳᱜ ᱩᱱᱟᱹᱜ ᱵᱟᱹᱱᱩᱜᱼᱟ ᱛᱚ ᱦᱩᱭᱩᱜ ᱫᱚᱨᱠᱟᱨᱚᱜ ᱠᱟᱱᱟ ᱱᱟᱦᱮᱞ ᱡᱟᱦᱟᱸ ᱛᱤᱨᱮ ᱞᱟᱹᱠᱛᱤᱜᱼᱟ ᱩᱱ ᱡᱚᱠᱷᱚᱱ ᱫᱚ ᱚᱱᱟ ᱠᱚ ᱵᱮᱱᱟᱣᱮᱫ ᱜᱮᱭᱟ ᱟᱨ ᱠᱚ ᱠᱩᱲᱟᱹᱣᱮᱫ ᱜᱮᱭᱟ ᱛᱚ ᱚᱱᱟ ᱠᱚ ᱡᱟᱦᱟᱸ ᱞᱮᱠᱟ ᱰᱷᱤᱝᱠᱤ ᱰᱷᱤᱝᱠᱤ ᱫᱚ ᱪᱩᱯᱤ ᱨᱮ ᱞᱮᱵᱮᱫ ᱠᱟᱛᱮᱫ ᱵᱚᱦᱚᱜ ᱥᱮᱫ ᱨᱮ ᱠᱟᱺᱰᱤ ᱛᱟᱦᱮᱱᱟ ᱪᱟᱣᱞᱮ ᱦᱩᱲᱩᱝᱚᱜᱼᱟ ᱥᱤᱢ ᱨᱟᱜ ᱠᱷᱚᱱ ᱰᱷᱤᱝᱠᱤ ᱫᱚ ᱫᱷᱟᱢᱯᱩᱲ ᱫᱷᱟᱢᱯᱩᱲ ᱥᱟᱰᱮᱭᱟ ᱟᱨ ᱦᱩᱲᱩᱝ ᱠᱟᱛᱮᱫ ᱱᱤᱛᱳᱜ ᱦᱚᱸ ᱰᱷᱤᱝᱠᱤ ᱪᱟᱣᱞᱮ ᱠᱟᱛᱮᱫ ᱫᱟᱠᱟ ᱚᱱᱟ ᱥᱤᱵᱤᱞᱟ ᱟᱨ ᱱᱤᱛᱳᱜ ᱦᱚᱸ ᱯᱚᱨᱚᱵᱽ ᱯᱩᱱᱟᱹᱭ ᱨᱮ ᱚᱱᱟ ᱦᱚᱞᱚᱝ ᱠᱚᱵᱚ ᱦᱩᱲᱩᱝᱮᱫ ᱜᱮᱭᱟ ᱚᱱᱟ ᱟᱫᱚ ᱴᱚᱴᱷᱟ ᱨᱮᱱᱟᱜ ᱠᱤᱪᱷᱩ ᱜᱟᱱ ᱚᱫᱚᱞ ᱵᱚᱫᱚᱞ ᱮᱱᱮᱡ ᱥᱮᱨᱮᱧ ᱨᱮᱦᱚᱸ ᱚᱱᱠᱟ ᱧᱮᱞᱚᱜᱚᱜ ᱠᱟᱱᱟ ᱚᱠᱟ ᱠᱚᱨᱮ ᱪᱚᱝ ᱟᱨ ᱚᱠᱟ ᱠᱚᱨᱮ ᱪᱚᱝ ᱱᱚᱝᱠᱟ ᱦᱚᱸ ᱧᱮᱞᱚᱜᱚᱜ ᱠᱟᱱᱟ ᱡᱮ ᱵᱟᱝᱢᱟ ᱨᱩ ᱨᱟᱦᱟ ᱨᱮ ᱚᱫᱚᱞ ᱵᱚᱫᱚᱞ ᱚᱱᱠᱟ ᱢᱟ ᱛᱟᱦᱮᱸᱭᱟᱠᱟᱱ ᱜᱮᱭᱟ ᱢᱮᱱᱟᱜ ᱜᱮᱭᱟ ᱛᱚ ᱡᱷᱚᱛᱚ ᱢᱟ ᱢᱤᱫ ᱨᱚᱠᱚᱢ ᱢᱤᱫ ᱛᱟᱲᱟᱢ ᱢᱤᱫ ᱨᱩ ᱥᱮ ᱢᱤᱫ ᱨᱟᱹᱲ ᱢᱤᱫ ᱫᱷᱟᱹᱲ ᱚᱱᱠᱟ ᱫᱚ ᱱᱟᱜ ᱵᱟᱭ ᱛᱟᱦᱮᱸᱱᱟ ᱛᱚ ᱠᱤᱪᱷᱩ ᱫᱚ ᱚᱫᱚᱞ ᱵᱚᱫᱚᱞ ᱛᱚᱵᱮ ᱠᱤᱪᱷᱩ ᱜᱟᱱ ᱫᱚ ᱢᱤᱫ ᱜᱮ ᱢᱮᱱᱟᱜ ᱟᱱᱟᱝ ᱱᱤᱛᱳᱜ ᱦᱚᱸ ᱢᱤᱫᱜᱮ ᱪᱟᱞᱟᱜ ᱠᱟᱱᱟ ᱢᱟᱱᱟᱣᱟᱵᱚᱱ ᱡᱚᱛᱚ ᱦᱚᱲᱟᱜ ᱢᱤᱫ ᱜᱮᱭᱟ ᱱᱟᱭ ᱜᱮᱭᱟ ᱱᱟᱯᱟᱭ ᱜᱮᱭᱟ ᱥᱟᱶᱟᱨ ᱜᱮᱭᱟ ᱱᱚᱣᱟ ᱨᱮ ᱡᱟᱦᱟᱸ ᱞᱮᱠᱟ ᱡᱚᱱᱚᱜ ᱯᱮ ᱜᱟᱞᱟᱝ ᱡᱚᱱᱚᱜ ᱫᱚ ᱮᱱᱟᱝ ᱠᱚ ᱜᱟᱞᱟᱝᱟ ᱛᱟᱦᱮᱸᱫ ᱠᱤᱛᱟᱹ ᱨᱮᱱᱟᱜ ᱯᱟᱹᱴᱭᱟᱹ ᱠᱚᱠᱚ ᱜᱟᱞᱟᱝᱟ ᱥᱟᱶᱛᱮ ᱡᱟᱦᱟᱸ ᱞᱮᱠᱟ ᱵᱷᱤᱛᱟᱹᱨ ᱠᱚᱨᱮ ᱵᱚ ᱡᱚᱜᱽ ᱠᱷᱟᱱ ᱫᱚ ᱠᱟᱴᱠᱚᱢ ᱪᱟᱨᱮᱡ ᱛᱮ ᱵᱚ ᱡᱚᱜᱟ ᱱᱤᱛᱳᱜ ᱫᱚ ᱥᱚᱦᱚᱨ ᱵᱟᱡᱟᱨ ᱠᱷᱚᱱᱟᱜ ᱱᱟᱲᱠᱮᱞ ᱡᱚᱱᱚᱜ ᱟᱹᱜᱩ ᱠᱟᱛᱮᱫ ᱦᱚᱸᱵᱚ ᱡᱚᱜᱮᱜᱼᱟ ᱱᱚᱣᱟ ᱫᱚ ᱵᱟᱭ ᱜᱟᱱᱚᱜ ᱠᱟᱱᱟ ᱛᱚ ᱠᱟᱴᱠᱚᱢ ᱪᱟᱨᱮᱡ ᱛᱮ ᱵᱷᱤᱛᱟᱹᱨ ᱵᱚᱱ ᱡᱚᱜᱟ ᱡᱮ ᱵᱟᱝᱢᱟ ᱵᱚᱸᱜᱟ ᱵᱩᱨᱩ ᱠᱚᱨᱮᱱᱟᱜ ᱦᱩᱲᱩ ᱠᱚᱵᱚ ᱯᱟᱹᱴᱤᱭᱟ ᱩᱱ ᱚᱠᱛᱚ ᱦᱚᱸ ᱠᱟᱴᱠᱚᱢ ᱪᱟᱨᱮᱡ ᱜᱮ ᱞᱟᱜᱟᱣ ᱞᱟᱹᱠᱛᱤᱜ ᱠᱟᱱᱟ ᱮᱱᱟᱱ ᱠᱷᱚᱱ ᱞᱟᱜᱟᱣ ᱦᱮᱡ ᱟᱠᱟᱱᱟ ᱚᱱᱟ ᱟᱹᱰᱤ ᱥᱩᱵᱷᱚ ᱵᱚᱱ ᱢᱚᱱᱮᱭᱟ ᱟᱫᱚ ᱱᱤᱭᱟᱹ ᱢᱮᱱ ᱠᱟᱛᱮᱫ ᱜᱮ ᱢᱟ ᱱᱚᱰᱮ ᱫᱩᱞᱤᱧ ᱢᱩᱪᱟᱹᱫ ᱠᱮᱫ ᱠᱟᱱᱟ